ᱟᱢᱟᱜ ᱴᱚᱴᱷᱟ ᱨᱮᱭᱟᱜ ᱜᱤᱫᱽᱨᱟᱹ ᱡᱟᱹᱛᱤᱭᱟᱹᱨᱤ ᱨᱮᱯᱟᱨ ᱨᱮ ᱵᱤᱱᱤᱰ ᱦᱩᱭᱩᱜᱼᱟ ᱡᱮᱢᱚᱱ ᱱᱮᱴᱚᱣᱟᱨᱠ ᱢᱟᱫᱽᱫᱷᱚᱢ ᱛᱮᱜᱮ ᱡᱷᱚᱛᱚ ᱠᱤᱪᱷᱩ ᱜᱮ ᱦᱩᱭᱩᱜᱼᱟ ᱟᱨ ᱟᱵᱚ ᱱᱚᱣᱟ ᱫᱤᱥᱚᱢᱨᱮ ᱵᱟᱭᱨᱮ ᱵᱟᱭᱨᱮ ᱫᱤᱥᱚᱢ ᱨᱮ ᱟᱵᱚ ᱢᱤᱫᱴᱟᱱ ᱚᱱᱞᱟᱭᱤᱱ ᱮᱯᱞᱤᱠᱮᱥᱮᱱ ᱯᱷᱚᱨᱚᱢ ᱢᱮᱱᱟᱜᱼᱟ ᱡᱮᱢᱚᱱ ᱜᱩᱜᱩᱞ ᱢᱤᱴ ᱟᱨ ᱡᱩᱢ ᱢᱤᱴ ᱱᱚᱜᱼᱚ ᱱᱟ ᱵᱟᱨᱭᱟ ᱢᱟᱫᱽᱫᱷᱚᱢ ᱛᱮ ᱟᱵᱚ ᱡᱟᱦᱟᱸᱭ ᱵᱟᱭᱨᱮ ᱫᱤᱥᱚᱢ ᱨᱮ ᱡᱟᱦᱟᱸ ᱛᱤᱱᱟᱹᱜ ᱦᱚᱲ ᱢᱮᱱᱟᱜ ᱠᱚᱣᱟ ᱩᱱᱠᱩ ᱦᱚᱸᱜᱼᱚᱱᱟ ᱜᱩᱜᱩᱞ ᱢᱤᱴ ᱢᱟᱫᱽᱫᱷᱚᱛᱮ ᱟᱵᱚ ᱟᱹᱰᱤ ᱠᱤᱪᱷᱩ ᱵᱚᱱ ᱜᱟᱯᱟᱞᱢᱟᱨᱟᱣ ᱫᱟᱲᱮᱭᱟᱜᱼᱟ ᱵᱟ ᱨᱚᱲ ᱫᱟᱲᱮᱭᱟᱜ ᱟᱵᱚᱱ ᱵᱟ ᱵᱷᱤᱰᱭᱳ ᱠᱚᱞ ᱛᱮ ᱧᱮᱞ ᱦᱚᱸᱵᱚᱱ ᱫᱟᱲᱮᱭᱟᱜᱼᱟ ᱟᱵᱟᱨ ᱵᱷᱚᱭᱮᱥ ᱢᱟᱫᱽᱫᱷᱚᱢ ᱛᱮ ᱟᱵᱟᱨ ᱨᱚᱲ ᱨᱚᱯᱚᱲ ᱦᱚᱸᱵᱚᱱ ᱫᱟᱲᱮᱭᱟᱜᱼᱟ ᱟᱨ ᱱᱚᱣᱟ ᱜᱩᱜᱩᱞ ᱢᱤᱴ ᱫᱚ ᱦᱩᱭᱩᱜ ᱠᱟᱱᱟ ᱢᱤᱫᱴᱟᱝ ᱚᱱᱞᱟᱭᱤᱱ ᱮᱯᱞᱤᱠᱮᱥᱮᱱ ᱚᱱᱟ ᱚᱱᱞᱟᱭᱤᱱ ᱨᱮ ᱢᱤᱫᱴᱟᱝ ᱞᱤᱝᱠ ᱛᱟᱦᱮᱱᱟ ᱚᱱᱟ ᱞᱤᱝᱠ ᱠᱤᱞᱤᱠ ᱠᱟᱛᱮᱫ ᱟᱵᱚ ᱚᱱᱟ ᱡᱩᱢ ᱢᱤᱴ ᱵᱟ ᱜᱩᱜᱩᱞ ᱢᱤᱴ ᱨᱮᱵᱚᱱ ᱵᱚᱞᱚ ᱫᱟᱲᱮᱭᱟᱜᱼᱟ ᱵᱚᱞᱚ ᱠᱟᱛᱮᱫ ᱡᱟᱦᱟᱸᱭ ᱵᱟᱦᱮᱨ ᱫᱤᱥᱚᱢ ᱨᱮᱱ ᱦᱚᱲ ᱠᱚ ᱥᱟᱶᱛᱮ ᱟᱵᱚ ᱚᱱᱟ ᱢᱟᱫᱽᱫᱷᱚᱢ ᱛᱮᱵᱚᱱ ᱟᱵᱚ ᱯᱟᱲᱦᱟᱣ ᱫᱟᱲᱮᱭᱟᱜ ᱟᱵᱚᱱ ᱟᱵᱚ ᱟᱵᱟᱨ ᱡᱟᱦᱟᱱᱟᱜ ᱵᱤᱵᱷᱤᱱᱱᱚ ᱨᱚᱠᱚᱢ ᱡᱟᱦᱟᱸ ᱞᱮᱠᱟᱜᱮ ᱚᱱᱟ ᱠᱚᱵᱚᱱ ᱥᱮᱲᱟ ᱫᱟᱲᱮᱭᱟᱜᱼᱟ ᱡᱮᱢᱚᱱ ᱥᱠᱩᱞ ᱥᱠᱩᱞ ᱠᱷᱚᱱᱟᱜ ᱟᱵᱚ ᱚᱱᱟ ᱯᱟᱲᱦᱟᱣ ᱦᱚᱸᱵᱚᱱ ᱫᱟᱲᱮᱭᱟᱜᱼᱟ ᱥᱠᱩᱞ ᱠᱚᱞᱮᱡᱽ ᱨᱮᱱ ᱜᱤᱫᱽᱨᱟᱹ ᱠᱚ ᱡᱟᱦᱟᱸᱭ ᱵᱟᱭᱨᱮ ᱵᱟᱭᱨᱮ ᱫᱤᱥᱚᱢ ᱠᱚᱨᱮᱜ ᱵᱚᱱ ᱟᱵᱚ ᱵᱚᱱ ᱯᱟᱲᱦᱟᱣ ᱞᱮᱱᱟ ᱜᱩᱜᱩᱞ ᱢᱤᱴ ᱢᱟᱫᱽᱫᱷᱚᱢ ᱛᱮ ᱟᱵᱚ ᱡᱷᱚᱛᱚ ᱠᱤᱪᱷᱩ ᱯᱟᱲᱦᱟᱣ ᱫᱟᱲᱮᱭᱟᱜ ᱟᱵᱚᱱ ᱡᱷᱚᱛᱚ ᱠᱤᱪᱷᱩ ᱵᱚᱱ ᱠᱚᱨᱟᱣ ᱫᱟᱲᱮᱭᱟᱜᱼᱟ ᱟᱵᱚ ᱫᱤᱥᱚᱢ ᱨᱮ ᱱᱚᱜᱼᱚ ᱱᱟ ᱱᱚᱜᱼᱚ ᱱᱟ ᱚᱱᱞᱟᱭᱤᱱ ᱵᱮᱵᱚᱥᱛᱷᱟ ᱜᱮ ᱟᱹᱰᱤ ᱥᱩᱵᱤᱫᱷᱟ ᱮᱢ ᱠᱟᱜ ᱵᱚᱱᱟᱭ ᱦᱚᱸᱜᱼᱚ ᱱᱟ ᱜᱩᱜᱩᱞ ᱢᱤᱴ ᱢᱟᱫᱽᱫᱷᱚᱢ ᱛᱮ ᱟᱵᱚ ᱡᱟᱦᱟᱸ ᱛᱤᱱᱟᱹᱜ ᱡᱟᱦᱟᱸ ᱛᱤᱱᱟᱹᱜ ᱵᱟᱭᱨᱮ ᱫᱤᱥᱚᱢ ᱨᱮ ᱡᱟᱦᱟᱸ ᱛᱤᱱᱟᱹᱜ ᱜᱮ ᱦᱚᱲ ᱠᱚ ᱛᱟᱦᱮᱱᱟ ᱜᱤᱫᱽᱨᱟᱹ ᱠᱚ ᱛᱟᱨᱯᱚᱨᱮ ᱥᱴᱩᱰᱮᱱᱴ ᱠᱚ ᱟᱵᱟᱨ ᱟᱵᱚ ᱢᱟᱱᱮ ᱡᱷᱚᱛᱚ ᱠᱤᱪᱷᱩᱜᱮ ᱟᱵᱚ ᱚᱱᱟ ᱜᱩᱜᱩᱞ ᱢᱤᱴ ᱢᱟᱫᱽᱫᱷᱚᱢ ᱛᱮ ᱟᱵᱚ ᱯᱟᱲᱦᱟᱣ ᱦᱚᱸᱵᱚᱱ ᱫᱟᱲᱮᱭᱟᱜᱼᱟ ᱵᱤᱵᱷᱤᱱᱱᱚ ᱟᱵᱚᱣᱟᱜ ᱱᱟᱱᱟ ᱨᱚᱠᱚᱢ ᱠᱟᱹᱢᱤ ᱠᱟᱡᱽ ᱠᱚᱨᱢᱚ ᱠᱚᱦᱚᱸ ᱡᱷᱚᱛᱚ ᱦᱚᱸᱜᱼᱚ ᱱᱟ ᱢᱟᱫᱽᱫᱷᱚᱢ ᱛᱮᱵᱚᱱ ᱜᱚᱲᱚ ᱥᱚᱯᱚᱲᱚ ᱫᱟᱲᱮᱭᱟᱜᱼᱟ ᱡᱷᱚᱛᱚ ᱦᱚᱲ ᱢᱤᱫᱴᱟᱝ ᱚᱱᱞᱟᱭᱤᱱ ᱢᱤᱫᱴᱟᱝ ᱞᱤᱝᱠ ᱧᱟᱢ ᱠᱟᱛᱮᱫ ᱡᱷᱚᱛᱚ ᱦᱚᱲ ᱚᱱᱟ ᱞᱤᱝᱠ ᱵᱷᱤᱛᱤᱨ ᱛᱮ ᱠᱞᱤᱠ ᱠᱟᱛᱮᱫ ᱚᱱᱟ ᱢᱤᱫᱴᱟᱝ ᱢᱮᱫᱴᱟᱝ ᱜᱩᱜᱩᱞ ᱢᱤᱴ ᱵᱟ ᱡᱩᱢ ᱢᱤᱴ ᱢᱟᱫᱽᱫᱷᱚᱢ ᱨᱮ ᱵᱚᱞᱚ ᱠᱟᱛᱮᱫ ᱟᱵᱚ ᱚᱱᱟᱵᱚᱱ ᱜᱚᱞᱯᱷᱚ ᱯᱟᱲᱦᱟᱣ ᱟᱨᱚ ᱟᱨᱚ ᱡᱟᱦᱟᱱᱟᱜ ᱜᱮ ᱢᱮᱱᱟᱜᱼᱟ ᱡᱷᱚᱛᱚ ᱠᱤᱪᱷᱩ ᱵᱚᱱ ᱠᱚᱨᱟᱣ ᱫᱟᱲᱮᱭᱟᱜᱼᱟ ᱟᱥᱲᱟ ᱫᱚ ᱪᱮᱫ ᱟᱵᱮᱫᱚᱱ ᱟᱨ ᱵᱤᱱᱤᱭᱚᱱ ᱦᱚᱨᱟ ᱜᱚᱲ ᱦᱚᱨ ᱜᱚᱲ ᱦᱩᱭᱩᱜᱼᱟ ᱟᱥᱲᱟ ᱫᱚ ᱟᱵᱚ ᱡᱮᱢᱚᱱ ᱚᱱᱞᱟᱭᱤᱱ ᱡᱟᱦᱟᱸ ᱵᱟᱭᱨᱮ ᱵᱟᱭᱨᱮ ᱫᱤᱥᱚᱢ ᱨᱮᱵᱚᱱ ᱛᱟᱦᱮᱱᱟ ᱡᱟᱦᱟᱸ ᱢᱤᱫᱴᱟᱝ ᱚᱱᱞᱟᱭᱤᱱ ᱢᱟᱫᱽᱫᱷᱚᱢ ᱛᱮᱜᱮ ᱡᱷᱚᱛᱚ ᱠᱤᱪᱷᱩᱜᱮ ᱦᱩᱭᱩᱜᱼᱟ ᱮᱯᱞᱤᱠᱮᱥᱮᱱ ᱡᱟᱦᱟᱸᱭ ᱵᱟᱭᱨᱮ ᱫᱤᱥᱚᱢ ᱠᱚᱨᱮᱜ ᱟᱵᱚ ᱡᱩᱫᱤ ᱯᱟᱲᱦᱟᱜ ᱨᱮᱱᱟᱜ ᱪᱮᱥᱴᱟ ᱛᱟᱦᱮᱱᱟ ᱤᱧ ᱵᱟᱭᱨᱮ ᱫᱤᱥᱚᱢ ᱨᱤᱧ ᱯᱟᱲᱦᱟᱜᱼᱟ ᱛᱳ ᱚᱱᱟ ᱮᱯᱞᱤᱠᱮᱥᱮᱱ ᱟᱵᱚ ᱪᱮᱜ ᱚᱱᱞᱟᱭᱤᱱ ᱢᱟᱫᱽᱫᱷᱚᱢ ᱛᱮᱵᱚᱱ ᱮᱢ ᱫᱟᱲᱮᱭᱟᱜᱼᱟ ᱱᱚᱣᱟ ᱚᱱᱞᱟᱭᱤᱱ ᱢᱟᱫᱽᱫᱷᱚᱢ ᱛᱮ ᱚᱱᱟ ᱮᱯᱞᱤᱠᱮᱥᱮᱱ ᱯᱷᱚᱨᱚᱢ ᱵᱚᱱ ᱡᱚᱢᱟ ᱫᱟᱲᱮᱭᱟᱜᱼᱟ ᱟᱨ ᱟᱵᱚ ᱯᱟᱲᱦᱟᱣ ᱨᱮᱱᱟᱜ ᱥᱩᱵᱤᱫᱷᱟ ᱵᱚᱱ ᱧᱟᱢᱟ ᱡᱟᱛᱮ ᱟᱵᱚ ᱚᱱᱞᱟᱭᱤᱱ ᱢᱟᱫᱽᱫᱷᱚᱢ ᱛᱮ ᱡᱮᱢᱚᱱ ᱠᱚᱢᱯᱤᱭᱩᱴᱟᱨ ᱞᱮᱯᱴᱚᱯ ᱯᱷᱳᱱ ᱯᱷᱳᱱ ᱛᱮᱦᱚᱸ ᱟᱵᱚ ᱡᱷᱚᱛᱚ ᱠᱤᱪᱷᱩ ᱚᱱᱞᱟᱭᱤᱱ ᱯᱷᱚᱨᱚᱢ ᱠᱚᱦᱚᱸ ᱵᱚᱱ ᱯᱷᱤᱞᱟᱯ ᱫᱟᱲᱮᱭᱟᱜᱼᱟ ᱚᱱᱞᱟᱭᱤᱱ ᱢᱟᱫᱽᱫᱷᱚᱢ ᱛᱮ ᱟᱵᱚ ᱱᱚᱣᱟ ᱡᱷᱚᱛᱚ ᱠᱤᱪᱷᱩ ᱵᱚᱱ ᱯᱷᱚᱨᱚᱢ ᱠᱚᱵᱚᱱ ᱯᱷᱤᱞᱟᱯ ᱫᱟᱲᱮᱭᱟᱜᱼᱟ ᱱᱟᱱᱟ ᱨᱚᱠᱚᱢ ᱫᱮᱥ ᱵᱤᱫᱮᱥ ᱠᱚᱨᱮᱜ ᱵᱚᱱ ᱟᱵᱚ ᱯᱟᱲᱦᱟᱣ ᱦᱚᱸᱵᱚᱱ ᱫᱟᱲᱮᱜᱼᱟ ᱛᱳ ᱱᱚᱣᱟᱜᱮ ᱵᱤᱱᱤᱭᱚᱱ ᱦᱚᱨᱚᱱ ᱜᱚᱲᱚᱱ ᱮᱢ ᱟ